ᱡᱮᱞᱮ ᱡᱟᱛᱤ ᱠᱚᱫᱚ ᱠᱚ ᱦᱩᱭᱩᱜ ᱠᱟᱱᱟ ᱦᱟᱞᱫᱟᱨ ᱢᱮᱴᱮ ᱤᱧ ᱢᱤᱜ ᱴᱟᱝ ᱡᱟᱛᱤ ᱥᱟᱞᱟᱜ ᱟᱰᱤ ᱢᱚᱸᱡᱽ ᱥᱩᱨ ᱥᱩᱯᱩᱨ ᱞᱮᱵᱟᱥᱚᱜ ᱠᱟᱱᱟ ᱟᱨ ᱟᱰᱤ ᱢᱚᱸᱡᱽ ᱞᱮ ᱛᱟᱦᱮᱸᱱ ᱠᱟᱱᱟ ᱡᱮᱞᱮ ᱡᱟᱛᱤ ᱨᱮᱭᱟᱜ ᱯᱚᱨᱚᱵᱽ ᱠᱚᱫᱚ ᱦᱩᱭᱩᱜ ᱠᱟᱱᱟ ᱥᱤᱵᱽ ᱯᱩᱡᱟᱹ ᱫᱩᱨᱜᱟ ᱯᱩᱡᱟ ᱥᱚᱝᱠᱨᱟᱱᱛᱤ ᱱᱚᱣᱟ ᱠᱚ ᱦᱩᱭᱩᱜ ᱠᱟᱱ ᱛᱟᱠᱚᱣᱟ ᱡᱮᱞᱮ ᱡᱟᱛᱤ ᱠᱚᱣᱟᱜ ᱯᱚᱨᱚᱵᱽ